ᱟᱞᱮ ᱛᱮᱦᱮᱧ ᱱᱚᱣᱟ ᱟᱛᱳᱨᱮ ᱫᱟᱨᱟᱭᱠᱟᱱ ᱨᱚᱵᱤᱵᱟᱨ ᱦᱤᱞᱳᱜ ᱢᱤᱫᱴᱟᱝ ᱱᱟᱦᱟᱜ ᱞᱮ ᱠᱷᱩᱞᱟᱹᱣᱟ ᱠᱷᱩᱞᱟᱹᱣ ᱟᱠᱟᱫᱼᱟ ᱪᱟᱹᱞᱩᱭᱟ ᱛᱳ ᱤᱱᱟᱹ ᱦᱤᱞᱳᱜ ᱫᱚ ᱟᱞᱮ ᱱᱚᱰᱮᱱᱟᱜ ᱟᱞᱮ ᱟᱛᱳ ᱞᱮᱠᱟᱱ ᱦᱤᱥᱟᱹᱵᱽᱛᱮ ᱡᱟᱦᱟᱸ ᱜᱮᱛᱟᱞᱮ ᱱᱤᱭᱚᱢ ᱵᱚᱲᱤ ᱱᱟᱦᱟᱜ ᱞᱮ ᱵᱮᱱᱟᱣᱟ ᱚᱱᱟ ᱫᱚ ᱟᱞᱮ ᱜᱮ ᱥᱚᱨᱵᱮᱥᱚᱨᱵᱟ ᱞᱮ ᱛᱟᱦᱮᱱᱟ ᱛᱳ ᱚᱱᱟ ᱮᱱᱮᱡ ᱠᱷᱚᱱ ᱜᱮ ᱟᱹᱰᱤ ᱞᱮᱠᱟᱱ ᱮᱱᱮᱡ ᱠᱚᱲᱟ ᱠᱚ ᱱᱟᱦᱟᱜ ᱠᱚ ᱦᱤᱡᱩᱜᱼᱟ ᱨᱩᱥᱤᱠᱟ ᱛᱚ ᱩᱱᱠᱩ ᱠᱷᱚᱱ ᱚᱠᱚᱭ ᱜᱮ ᱱᱟᱦᱟᱜ ᱡᱚᱛᱚ ᱠᱷᱚᱱ ᱢᱩᱪᱟᱹᱫ ᱫᱷᱟᱹᱵᱤᱡ ᱠᱚ ᱫᱟᱲᱮ ᱤᱫᱤᱭᱮᱱᱟ ᱩᱱᱠᱩ ᱜᱮ ᱱᱟᱦᱟᱜ ᱱᱚᱰᱮᱱᱟᱜ ᱱᱚᱣᱟ ᱥᱤᱨᱯᱟᱹ ᱫᱚᱞᱮ ᱮᱢᱟ ᱠᱚᱣᱟ ᱟᱨ ᱩᱱᱠᱩ ᱜᱮ ᱱᱚᱣᱟ ᱨᱮᱱᱟᱜ ᱦᱚᱠᱫᱟᱨ ᱦᱚᱸᱠᱚ ᱵᱮᱱᱟᱣᱚᱜᱼᱟ ᱟᱨ ᱚᱱᱟ ᱢᱩᱫᱽᱨᱮ ᱡᱟᱦᱟᱸᱭ ᱠᱷᱚᱱ ᱵᱟᱝ ᱡᱟᱦᱟᱸ ᱠᱷᱚᱱ ᱜᱮ ᱵᱟᱝ ᱛᱟᱠᱚ ᱟᱨ ᱵᱟᱝ ᱮᱱᱮᱡ ᱠᱚᱲᱟ ᱵᱷᱤᱛᱨᱤ ᱠᱷᱚᱱ ᱦᱚᱸ ᱡᱩᱫᱤ ᱡᱚᱛᱚ ᱦᱚᱲ ᱠᱷᱚᱱ ᱵᱷᱮᱜᱟᱨ ᱞᱮᱠᱟᱭ ᱮᱱᱮᱡ ᱠᱟᱱᱟ ᱡᱚᱛᱚ ᱧᱮᱧᱮᱞᱤᱭᱟᱹ ᱦᱚᱲ ᱠᱚᱠᱚ ᱨᱟᱹᱥᱠᱟᱹ ᱠᱚ ᱵᱩᱡᱷᱟᱹᱣ ᱠᱮᱫᱼᱟ ᱡᱮ ᱵᱟᱝᱟ ᱩᱱᱤ ᱠᱚᱲᱟ ᱫᱚ ᱟᱹᱰᱤ ᱪᱮᱦᱨᱟᱭ ᱮᱱᱮᱡ ᱠᱟᱱᱟ ᱡᱚᱛᱚ ᱦᱚᱲ ᱠᱷᱚᱱ ᱵᱷᱮᱜᱟᱨ ᱜᱮ ᱮᱱᱮᱡ ᱠᱟᱱᱟᱭ ᱛᱷᱟᱹᱭᱟᱹ ᱦᱚᱸ ᱛᱟᱭ ᱟᱹᱰᱤ ᱱᱟᱯᱟᱭᱟ ᱜᱳᱞ ᱦᱚᱸ ᱟᱹᱰᱤ ᱪᱮᱦᱨᱟ ᱜᱳᱞ ᱫᱟᱲᱮᱭᱟᱜ ᱠᱟᱱᱟ ᱛᱳ ᱩᱱᱤᱫᱚ ᱟᱨᱦᱚᱸ ᱵᱷᱮᱜᱟᱨ ᱛᱮ ᱥᱤᱨᱯᱟᱹᱞᱮ ᱮᱢᱟᱭᱟ ᱛᱳ ᱚᱱᱠᱟᱜᱮ ᱟᱞᱮᱫᱚ ᱱᱚᱣᱟ ᱵᱚᱞ ᱮᱱᱮᱡ ᱵᱷᱤᱛᱨᱤ ᱨᱮᱫᱚ ᱟᱞᱮ ᱨᱮᱱ ᱵᱷᱤᱛᱨᱤ ᱠᱷᱚᱱ ᱦᱚᱸ ᱠᱳᱪᱟᱨ ᱠᱚᱦᱚᱸ ᱠᱚ ᱧᱮᱞ ᱠᱚᱣᱟ ᱟᱨ ᱵᱟᱝ ᱡᱟᱦᱟᱸ ᱞᱮᱠᱟᱱᱟᱜ ᱥᱟᱥᱚᱱ ᱛᱟᱹᱨᱤᱭᱟ ᱢᱮᱱᱟᱜᱼᱟ ᱩᱱᱠᱩ ᱦᱚᱸ ᱟᱞᱮ ᱨᱮᱱ ᱦᱚᱲ ᱜᱮᱠᱚ ᱛᱟᱦᱮᱱᱟ ᱟᱨ ᱩᱱᱠᱩ ᱵᱮᱥ ᱠᱷᱮᱞᱟᱲᱤ ᱠᱚ ᱵᱟᱪᱷᱟᱣ ᱞᱟᱹᱜᱤᱫ ᱛᱮᱦᱚᱸ ᱟᱞᱮᱨᱮᱱ ᱨᱮᱱ ᱠᱚᱲᱟ ᱜᱮᱠᱚ ᱛᱟᱦᱮᱱᱟ ᱩᱱᱠᱩ ᱜᱮᱠᱚ ᱵᱟᱪᱷᱟᱣ ᱠᱚᱣᱟ